ᱟᱢᱟᱜ ᱪᱮᱫ ᱡᱟᱦᱟᱱ ᱜᱷᱟᱨᱚᱡᱽ ᱨᱮᱭᱟᱜ ᱨᱤᱥᱤᱯᱤ ᱢᱮᱱᱟᱜᱼᱟ ᱡᱟᱦᱟ ᱫᱚ ᱯᱤᱲᱦᱤ ᱛᱟᱞᱟᱛᱮ ᱥᱮᱱ ᱦᱮᱡ ᱟᱠᱟᱱᱟ ᱟᱢ ᱱᱚᱣᱟ ᱟᱞᱮ ᱥᱟᱶᱮᱢ ᱥᱮᱭᱟᱨ ᱫᱟᱲᱮᱭᱟᱜᱼᱟ